ᱦᱮᱞᱳ ᱢᱮᱱᱫᱟᱹᱧ ᱢᱮᱱᱫᱟᱹᱧ ᱚᱠᱟᱨᱮ ᱞᱟᱜᱟᱣ ᱟᱠᱟᱱᱟ ᱚ ᱚᱱᱚᱛᱤ ᱤᱧ ᱥᱩᱥᱟᱹᱨᱤᱭᱟᱹ ᱱᱚᱛᱮ ᱳᱲᱤᱥᱟ ᱨᱮᱱ ᱢᱮᱱᱫᱟᱹᱧ ᱟᱢ ᱫᱚ ᱚᱱᱚᱛᱤ ᱦᱮᱢᱵᱨᱚᱢ ᱠᱟᱱ ᱜᱮᱭᱟᱢ ᱚ ᱠᱷᱚᱵᱚᱨ ᱫᱚ ᱱᱚᱛᱮ ᱟᱯᱮ ᱥᱮᱭᱟᱜ ᱜᱮ ᱚᱠᱟ ᱯᱟᱹᱠᱩᱲ ᱤᱭᱟᱹ ᱜᱮ ᱯᱟᱲᱟᱜ ᱠᱟᱱᱟ ᱟᱯᱮ ᱯᱟᱹᱠᱩᱲ ᱯᱚᱱᱚᱛ ᱯᱮ ᱯᱟᱲᱟᱜ ᱠᱟᱱᱟ ᱵᱟᱝ ᱚ ᱦᱮᱸ ᱫᱤᱥᱚᱢ ᱫᱟᱲᱟᱱ ᱵᱚᱞᱮ ᱱᱚᱛᱮ ᱟᱯᱮ ᱥᱮᱜ ᱡᱷᱟᱲᱠᱷᱚᱸᱰ ᱤᱭᱟᱹ ᱥᱮᱱᱟᱜ ᱜᱮ ᱛᱷᱚᱲᱟ ᱯᱚᱲᱤ ᱵᱚᱞᱟ ᱵᱟᱲᱟᱭ ᱥᱟᱱᱟᱧ ᱮᱫᱤᱧ ᱠᱟᱱ ᱛᱟᱦᱮᱱᱟ ᱟᱱ ᱠᱤᱢ ᱥᱤᱫᱳ ᱠᱟᱹᱱᱩ ᱜᱚᱴᱟ ᱤᱭᱟᱹ ᱠᱚ ᱞᱟᱹᱭᱮᱜ ᱠᱤᱱᱟ ᱥᱤᱫᱳ ᱠᱟᱱᱦᱩᱣᱟᱜ ᱛᱷᱚᱲᱟᱧ ᱠᱩᱞᱤᱭᱮᱫ ᱢᱮᱭᱟ ᱟᱯᱮ ᱥᱮᱫ ᱤᱭᱟᱹ ᱠᱟᱱᱟ ᱛᱚ ᱥᱤᱫᱳ ᱠᱟᱱᱦᱩ ᱚᱠᱟᱨᱮᱠᱤᱱ ᱤᱭᱟᱹ ᱞᱮᱱᱟ ᱡᱟᱱᱟᱢ ᱞᱮᱱᱟ ᱟᱫᱚ ᱚᱱᱟ ᱛᱤᱧ ᱠᱩᱞᱤ ᱧᱚᱜᱼᱮᱫ ᱢᱮᱭᱟ ᱦᱮᱸ ᱦᱚᱸ ᱦᱮᱸ ᱦᱮᱸ ᱦᱮᱸ ᱵᱚᱞᱮ ᱚᱱᱟ ᱜᱮ ᱵᱟᱲᱟᱭ ᱥᱟᱱᱟ ᱮᱫᱤᱧ ᱠᱟᱱ ᱛᱟᱦᱮᱱᱟ ᱜᱚᱴᱟ ᱤᱭᱟᱹ ᱛᱚ ᱜᱚᱴᱟ ᱥᱩᱥᱟᱹᱨᱤᱭᱟᱹ ᱜᱚᱴᱟᱧ ᱫᱟᱸᱲᱟᱭ ᱮᱫᱟᱛᱚ ᱟᱫᱚ ᱡᱷᱟᱲᱠᱷᱚᱸᱰ ᱨᱮ ᱱᱚᱝᱠᱟ ᱱᱚᱝᱠᱟ ᱤᱭᱟᱹ ᱚᱱᱟᱛᱮ ᱠᱩᱞᱤ ᱤᱭᱟᱹ ᱠᱮᱫ ᱢᱮᱭᱟ ᱵᱚᱞᱮ ᱯᱷᱳᱱ ᱤᱭᱟᱹ ᱠᱤᱫᱟᱹᱧ ᱦᱟᱯᱮ ᱥᱮ ᱚᱠᱟ ᱤᱭᱟᱹᱛᱮ ᱚᱱᱠᱟᱛᱮᱧ ᱧᱮᱞᱟ ᱱᱚᱛᱮ ᱚᱠᱟ ᱤᱭᱟᱹ ᱠᱚᱨᱮᱜ ᱚᱱᱟᱛᱮ ᱵᱟᱹᱧ ᱦᱮᱡ ᱵᱟᱲᱟᱣᱠᱟᱱᱟ ᱱᱚᱛᱮ ᱫᱚ ᱟᱫᱚ ᱡᱟᱦᱟᱸ ᱛᱤᱥ ᱤᱧ ᱦᱮᱡ ᱮᱢᱟᱱ ᱞᱮᱱᱠᱷᱟᱱ ᱚᱱᱟᱛᱮ ᱵᱚᱞᱮ ᱤᱭᱟᱹ ᱮᱜ ᱢᱮᱭᱟ ᱵᱚᱞᱮ ᱯᱷᱳᱱ ᱠᱤᱫᱟᱹᱧ ᱵᱚᱞᱮ ᱱᱚᱝᱠᱟ ᱱᱚᱝᱠᱟ ᱤᱭᱟᱹ ᱱᱚᱛᱮ ᱡᱟᱦᱟᱸ ᱛᱤᱥ ᱤᱧ ᱦᱮᱡ ᱮᱢᱟᱱ ᱞᱮᱱᱠᱷᱟᱱ ᱵᱚᱞᱮ ᱟᱯᱮ ᱥᱮᱫ ᱱᱚᱛᱮ ᱦᱮᱸ ᱦᱮᱸ ᱩᱱᱠᱤᱱ ᱚᱠᱟᱨᱮᱠᱚ ᱤᱭᱟᱹ ᱞᱮᱫ ᱠᱤᱱᱟᱹ ᱥᱤᱫᱳ ᱠᱟᱱᱦᱩ ᱦᱮᱸ ᱦᱮᱸ ᱦᱮᱸ ᱦᱮᱸ ᱦᱮᱸ ᱚᱱᱟ ᱜᱮ ᱦᱮᱸ ᱦᱮᱸ ᱚᱱᱟ ᱜᱮ ᱤᱧ ᱫᱚ ᱱᱤᱛᱚᱜ ᱤᱭᱟᱹ ᱠᱟᱫᱟ ᱥᱩᱥᱟᱹᱨᱤᱭᱟᱹ ᱠᱟᱱᱛᱮ ᱛᱷᱚᱲᱟ ᱠᱷᱚᱵᱚᱨ ᱤᱧ ᱦᱟᱛᱟᱣ ᱟᱛᱟᱯᱟᱛᱟᱧ ᱦᱟᱛᱟᱣ ᱠᱮᱫᱟ ᱦᱮᱸ ᱢᱟ ᱛᱟᱦᱚᱞᱮ ᱪᱮᱫ ᱟᱨᱤᱧ ᱢᱮᱱᱟ ᱦᱮᱸᱢᱟ ᱴᱷᱤᱠ ᱜᱮᱭᱟ ᱛᱟᱦᱚᱞᱮ ᱦᱮᱸ ᱦᱮᱸ ᱢᱟ ᱦᱮᱸ ᱢᱟ ᱛᱟᱦᱚᱞᱮ ᱟᱫᱚ ᱦᱮᱸ ᱚ ᱴᱷᱤᱠ ᱜᱮᱭᱟ ᱱᱟᱦᱟᱜ ᱤᱧ ᱪᱟᱞᱟᱜᱼᱟ ᱱᱤᱛᱚᱜ ᱞᱟᱹᱭᱮᱫᱟᱹᱧ ᱱᱚᱝᱠᱟ ᱱᱚᱝᱠᱟ ᱪᱟᱞᱟᱜᱼᱟ ᱟᱪᱪᱷᱟ ᱟᱯᱮ ᱥᱮᱫ ᱦᱮᱸ ᱢᱟ ᱴᱷᱤᱠ ᱜᱮᱭᱟ ᱫᱚᱦᱚᱭᱮᱫᱟᱹᱧ ᱛᱟᱦᱚᱞᱮ ᱟᱨ ᱪᱮᱫ ᱤᱧ ᱢᱮᱱᱟ ᱦᱳᱭ ᱢᱟᱧ ᱫᱚᱦᱚᱭᱮᱫᱟ